ᱦᱮᱞᱳ ᱦᱮᱸ ᱞᱟᱹᱭᱫᱟᱹᱧ ᱟᱵᱤᱱ ᱠᱤ ᱡᱷᱟᱲᱜᱨᱟᱢ ᱥᱟᱶᱟᱨ ᱥᱮᱵᱟ ᱨᱮᱱ ᱰᱟᱠᱛᱟᱨ ᱵᱤᱱ ᱞᱟᱹᱭ ᱮᱫᱟ ᱦᱮᱸ ᱚᱸᱰᱮ ᱥᱟᱶᱟᱨ ᱥᱮᱵᱟ ᱨᱮ ᱪᱮᱫᱼᱪᱮᱫ ᱨᱳᱜᱽ ᱨᱮᱭᱟᱜ ᱨᱟᱱ ᱠᱚ ᱧᱟᱢᱚᱜ ᱠᱟᱱᱟ ᱤᱧ ᱦᱚᱸ ᱵᱟᱨ ᱦᱟᱯᱛᱟ ᱜᱟᱱ ᱦᱩᱭᱮᱱᱟ ᱟᱡᱟᱨ ᱨᱤᱧ ᱟᱡᱟᱨ ᱨᱤᱧ ᱯᱟᱲᱟᱣ ᱟᱠᱟᱱᱟ ᱢᱮᱱᱠᱷᱟᱱ ᱵᱮᱥ ᱜᱮ ᱵᱟᱹᱧ ᱵᱮᱥᱚᱜ ᱠᱟᱱᱟ ᱪᱮᱫ ᱪᱤᱠᱟᱹ ᱞᱮᱠᱷᱟᱱ ᱤᱧᱤᱧ ᱵᱮᱥᱚᱜᱼᱟ ᱢᱟᱥᱮ ᱞᱟᱹᱭᱟᱹᱧ ᱢᱮ

ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱞᱤᱧᱟᱜ ᱴᱤ ᱵᱤ ᱨᱳᱜᱽ ᱠᱤ ᱨᱟᱱ ᱡᱚᱢ ᱛᱮ ᱪᱟᱵᱟᱜᱼᱟ ᱟᱪᱪᱷᱟ ᱛᱟᱞᱦᱮ ᱪᱮᱫ ᱠᱚᱞᱤᱧ ᱪᱤᱠᱟᱹᱭᱟ ᱟᱨ ᱢᱤᱫ ᱫᱷᱟᱣ ᱞᱟᱹᱭᱤᱧ ᱦᱮᱸ ᱦᱮᱸ ᱟᱪᱪᱷᱟ ᱜᱟᱯᱟ ᱛᱟᱞᱦᱮ ᱛᱤᱱ ᱚᱠᱛᱚ ᱞᱤᱧ ᱪᱟᱞᱟᱜᱼᱟ ᱛᱤᱱ ᱚᱠᱛᱚᱞᱤᱧ ᱫᱮᱠᱷᱟᱭᱟ ᱟᱵᱤᱱ ᱥᱟᱶ ᱟᱪᱪᱷᱟ ᱟᱪᱪᱷᱟ ᱴᱷᱤᱠᱜᱮᱭᱟ ᱴᱷᱤᱠᱜᱮᱭᱟ ᱛᱚᱵᱮ ᱜᱟᱯᱟ ᱞᱤᱧ ᱥᱮᱱᱚᱜᱼᱟ ᱛᱟᱦᱞᱮ ᱦᱮᱸ ᱦᱮᱸ ᱴᱷᱤᱠᱜᱮᱭᱟ ᱛᱚᱵᱮ ᱫᱚᱦᱚᱭ ᱫᱟᱞᱤᱧ